ᱤᱧᱫᱚ ᱤᱧᱟᱹᱜ ᱡᱤᱭᱚᱱ ᱠᱷᱟᱱᱰᱟᱣ ᱚᱠᱛᱮ ᱨᱮ ᱟᱭᱢᱟ ᱜᱚᱴᱮᱡ ᱠᱟᱹᱢᱤᱜᱮᱧ ᱠᱩᱥᱤᱭᱟᱜᱼᱟ ᱢᱤᱫ ᱫᱚ ᱦᱩᱭᱩᱜ ᱠᱟᱱᱟ ᱚᱲᱟᱜ ᱨᱮ ᱛᱟᱦᱮᱸ ᱠᱟᱛᱮ ᱚᱲᱟᱜ ᱨᱮᱱᱟᱜ ᱠᱟᱹᱢᱤ ᱠᱷᱚᱱ ᱟᱹᱭᱩᱵ ᱦᱟᱹᱵᱤᱡ ᱢᱚᱡᱽᱛᱮᱧ ᱠᱟᱹᱢᱤ ᱚᱱᱟᱜᱮᱧ ᱠᱩᱥᱤᱟᱜᱼᱟ ᱚᱲᱟᱜ ᱨᱮ ᱥᱮᱛᱟᱜ ᱵᱮᱨᱮᱫ ᱠᱟᱛᱮ ᱨᱟᱪᱟ ᱡᱚᱜ ᱠᱷᱚᱡ ᱮᱦᱚᱵ ᱠᱟᱛᱮ ᱫᱟᱠᱟ ᱩᱛᱩ ᱫᱟᱠᱟ ᱩᱛᱩ ᱮᱢ ᱫᱟᱠᱟ ᱩᱛᱩ ᱵᱟᱲᱟ ᱠᱟᱛᱮ ᱦᱚᱭᱛᱚ ᱠᱟᱹᱢᱤ ᱠᱷᱚᱡ ᱮ ᱦᱤᱡᱩᱜ ᱠᱟᱱᱟ ᱩᱱᱠᱩ ᱠᱚ ᱫᱟᱠᱟ ᱩᱛᱩ ᱮᱢ ᱠᱟᱛᱮ ᱩᱱᱠᱩ ᱚᱠᱚᱭ ᱠᱚᱣᱟᱜ ᱱᱤᱡᱮᱨ ᱱᱤᱡᱮᱨ ᱠᱟᱹᱢᱤᱨᱮ ᱠᱩᱞ ᱠᱟᱠᱚ ᱟᱨ ᱜᱤᱫᱽᱨᱟᱹ ᱠᱚ ᱤᱥᱠᱩᱞ ᱥᱚᱢᱚᱭ ᱤᱥᱠᱩᱞ ᱴᱟᱭᱤᱢ ᱦᱩᱭ ᱞᱮᱱᱠᱷᱟᱡ ᱩᱱᱠᱩ ᱦᱚᱸ ᱟᱠᱚᱣᱟᱜ ᱯᱟᱲᱦᱟᱜ ᱚᱠᱛᱮ ᱨᱮ ᱜᱚᱲᱚ ᱥᱮ ᱠᱩᱞ ᱟᱠᱚ ᱥᱮ ᱡᱚᱢ ᱧᱩ ᱠᱚ ᱮᱢ ᱠᱟᱛᱮ ᱠᱩᱞ ᱠᱟᱠᱚ ᱤᱥᱠᱩᱞ ᱨᱮ ᱢᱚᱡᱽ ᱵᱤᱫᱽᱫᱟᱹ ᱠᱚ ᱪᱮᱫ ᱠᱮᱭᱟ ᱞᱟᱹᱜᱤᱫ ᱛᱮ ᱟᱨ ᱤᱧᱦᱚᱸ ᱩᱱᱠᱩ ᱠᱚ ᱠᱩᱞ ᱪᱟᱵᱟ ᱠᱟᱛᱮ ᱤᱧᱦᱚᱸ ᱚᱲᱟᱜ ᱨᱮᱱᱟᱜ ᱠᱟᱹᱢᱤ ᱠᱚ ᱠᱤᱪᱨᱤᱪ ᱠᱷᱟᱹᱰᱩᱣᱟᱹᱜ ᱥᱟᱯᱷᱟ ᱥᱮ ᱚᱲᱟᱜ ᱫᱩᱣᱟᱹᱨ ᱜᱮᱡ ᱜᱩᱨᱤᱡ ᱜᱟᱹᱭ ᱰᱟᱝᱨᱟ ᱢᱤᱦᱩ ᱢᱮᱨᱚᱢ ᱠᱚ ᱤᱫᱤ ᱦᱚᱴᱚ ᱠᱟᱠᱚ ᱥᱮ ᱩᱱᱠᱩ ᱡᱚᱢ ᱮᱢᱟᱟᱠᱚ ᱱᱟᱱᱟᱱ ᱟᱨᱦᱚᱸ ᱟᱭᱢᱟ ᱜᱚᱴᱮᱡ ᱠᱟᱹᱢᱤ ᱚᱲᱟᱜ ᱨᱮᱱᱟᱜ ᱠᱟᱹᱢᱤ ᱥᱟᱹᱛ ᱠᱟᱛᱮ ᱠᱟᱹᱢᱤ ᱥᱟᱹᱛ ᱠᱟᱛᱮ ᱡᱤᱭᱚᱱ ᱨᱮ ᱱᱚᱝᱠᱟᱜᱮ ᱠᱷᱟᱱᱰᱟᱣ ᱟᱹᱧ ᱢᱮᱱᱫᱟ ᱥᱮ ᱤᱧᱟᱹᱜ ᱡᱤᱵᱚᱱᱤᱧ ᱠᱷᱟᱱᱰᱟᱣᱮᱫᱟ